ᱚᱰᱟᱨ ᱤᱧᱟᱹᱜ ᱱᱤᱛ ᱫᱷᱟᱹᱨᱤᱡ ᱵᱟᱝ ᱦᱮᱡ ᱟᱠᱟᱱᱟ ᱚᱰᱟᱨ ᱦᱚᱸ ᱦᱚᱞᱟᱭ ᱮᱱᱟᱝ ᱠᱷᱚᱱᱤᱧ ᱢᱮᱛᱟᱭ ᱠᱟᱱᱟ ᱚᱰᱟᱨ ᱛᱤᱥᱮᱢ ᱟᱹᱜᱩᱣᱤᱧᱟᱹ ᱚᱰᱟᱨ ᱩᱱᱤ ᱪᱮᱫ ᱦᱚᱸ ᱠᱷᱟᱥ ᱨᱤᱯᱚᱨᱴ ᱵᱟᱭ ᱤᱢᱟᱹᱧ ᱠᱟᱱᱟ ᱚᱰᱟᱨ ᱤᱧ ᱠᱟᱜᱚᱡᱽ ᱤᱧ ᱚᱰᱟᱨ ᱞᱟᱜᱼᱟ ᱟᱨ ᱠᱟᱜᱚᱡᱽ ᱚᱰᱟᱨ ᱠᱟᱛᱮᱫ ᱱᱤᱱᱟᱹᱜ ᱫᱤᱱ ᱦᱩᱭᱮᱱᱟ ᱫᱚᱥ ᱯᱚᱱᱨᱚ ᱫᱤᱱ ᱱᱤᱛ ᱫᱷᱟᱹᱵᱤᱡ ᱨᱮᱦᱚᱸ ᱚᱰᱟᱨ ᱛᱤᱧ ᱵᱟᱭ ᱰᱮᱞᱤᱵᱷᱟᱹᱨᱤ ᱠᱟᱜᱼᱟ ᱩᱱᱤ ᱚᱰᱟᱨ ᱵᱟᱞᱟᱧ ᱯᱷᱳᱱᱟᱫᱮᱭᱟ ᱚᱰᱟᱨ ᱵᱟᱞᱟᱭ ᱢᱤᱛᱟᱹᱧ ᱠᱟᱱᱟ ᱠᱤ ᱚᱰᱟᱨ ᱛᱟᱢ ᱵᱟᱭ ᱦᱮᱡ ᱠᱟᱱᱟ ᱵᱟᱨ ᱯᱮ ᱫᱷᱟᱣ ᱚᱰᱟᱨ ᱵᱟᱞᱟ ᱤᱧ ᱢᱮᱛᱟᱭ ᱠᱟᱱᱟ ᱠᱤ ᱟᱢ ᱠᱳᱢᱯᱟᱱᱤ ᱯᱷᱳᱱᱟᱭ ᱢᱮ ᱪᱮᱫᱟᱜ ᱚᱰᱟᱨ ᱤᱧᱟᱹᱜ ᱵᱟᱭ ᱵᱷᱮᱡᱟᱭᱮᱫᱼᱟ ᱟᱨ ᱵᱟᱠᱷᱟᱱ ᱫᱚ ᱠᱳᱢᱯᱟᱱᱤ ᱥᱟᱞᱟᱜ ᱤᱧ ᱠᱟᱛᱷᱟ ᱦᱚᱪᱚᱧ ᱢᱮ ᱚᱰᱟᱨ ᱤᱧᱟᱹᱜ ᱱᱤᱱᱟᱹᱜ ᱫᱤᱱ ᱦᱩᱭ ᱠᱟᱛᱮᱫ ᱨᱮᱦᱚᱸ ᱡᱩᱫᱤ ᱟᱹᱰᱤ ᱢᱚᱱᱮᱨᱮ ᱫᱩᱠᱷ ᱵᱩᱡᱷᱟᱹᱜᱼᱟ ᱯᱩᱭᱥᱟᱹ ᱠᱚᱧ ᱯᱮᱹ ᱠᱮᱜᱼᱟ ᱯᱩᱭᱥᱟᱹ ᱯᱮᱹ ᱠᱟᱛᱮᱫ ᱨᱮᱦᱚᱸ ᱚᱰᱟᱨ ᱛᱤᱧ ᱵᱟᱭ ᱦᱤᱡᱩᱜ ᱠᱟᱱᱟ ᱤᱱᱟᱹᱜ ᱫᱤᱱ ᱫᱚᱥ ᱯᱚᱱᱨᱚ ᱫᱤᱱ ᱡᱟᱦᱟᱱ ᱡᱤᱱᱤᱥᱮᱢ ᱚᱰᱟᱨᱟ ᱚᱱᱞᱟᱭᱤᱱ ᱛᱮ ᱚᱱᱞᱟᱭᱤᱱ ᱛᱮ ᱚᱰᱟᱨ ᱠᱟᱛᱮᱫ ᱡᱩᱫᱤ ᱵᱟᱭ ᱦᱤᱡᱩᱜ ᱛᱟᱢᱟ ᱡᱟᱦᱟᱱ ᱡᱤᱱᱤᱥ ᱛᱳ ᱟᱹᱰᱤ ᱢᱚᱱᱮᱨᱮ ᱫᱩᱠᱷ ᱵᱩᱡᱷᱟᱹᱜᱼᱟ ᱯᱩᱭᱥᱟᱹᱢ ᱯᱮᱹ ᱠᱟᱜᱼᱟ ᱯᱩᱭᱥᱟᱹ ᱯᱮᱹ ᱠᱟᱛᱮᱫ ᱡᱩᱫᱤ ᱚᱱᱟ ᱡᱤᱱᱤᱥ ᱱᱤᱡᱮ ᱴᱷᱮᱱ ᱵᱟᱭ ᱥᱮᱴᱮᱨᱚᱜᱼᱟ ᱱᱚᱝᱠᱟᱢ ᱩᱭᱦᱟᱹᱨ ᱜᱚᱫᱟ ᱠᱤ ᱡᱟᱦᱟᱸᱭ ᱯᱟᱨᱥᱮ ᱞ ᱚᱠᱚᱭᱴᱟᱜ ᱟᱹᱜᱩ ᱠᱟᱜᱼᱟ ᱩᱱᱤ ᱜᱮ ᱫᱟᱫᱟᱞ ᱥᱟᱱᱟᱣᱟ ᱠᱚᱢᱯᱟᱱᱤ ᱥᱟᱞᱟᱜ ᱠᱟᱛᱷᱟᱜ ᱥᱟᱱᱟᱣᱟ ᱠᱚᱢᱯᱟᱱᱤ ᱦᱚᱸ ᱯᱷᱳᱱ ᱵᱟᱠᱚ ᱨᱤᱥᱤᱵᱷᱟ ᱟᱹᱰᱤ ᱫᱩᱠᱷᱮᱢ ᱵᱩᱡᱷᱟᱹᱣᱟ ᱚᱱᱞᱟᱭᱤᱱ ᱚᱰᱟᱨ ᱠᱟᱛᱮᱫ ᱦᱚᱸ ᱚᱱᱞᱟᱭᱤᱱ ᱚᱰᱟᱨ ᱱᱚᱝᱠᱟᱱ ᱫᱷᱳᱠᱟ ᱦᱚᱸᱠᱚ ᱮᱢᱚᱜ ᱠᱟᱱᱟ ᱠᱤ ᱯᱩᱭᱥᱟᱹ ᱦᱚᱸᱠᱚ ᱯᱮ ᱦᱚᱪᱚ ᱢᱮᱭᱟ ᱟᱨ ᱚᱰᱟᱨ ᱵᱟᱠᱚ ᱮᱢᱚᱜᱼᱟ ᱚᱱᱞᱟᱭᱤᱱ ᱵᱟᱞᱟ ᱠᱚᱢᱯᱟᱱᱤᱢ ᱯᱷᱳᱱᱟᱭᱟ ᱠᱳᱢᱯᱟᱱᱤ ᱯᱷᱳᱱ ᱦᱚᱸ ᱵᱟᱭ ᱨᱤᱥᱤᱵᱷᱟ ᱚᱰᱟᱨ ᱵᱟᱞᱟᱢ ᱯᱷᱳᱱᱟᱭ ᱠᱷᱟᱱ ᱩᱱᱤ ᱦᱟᱱᱟ ᱱᱚᱣᱟᱭ ᱵᱟᱦᱱᱟ ᱵᱟᱲᱟᱭᱟ ᱱᱤᱛ ᱫᱷᱟᱹᱵᱤᱡ ᱫᱚᱥ ᱯᱚᱱᱨᱚ ᱫᱤᱱ ᱦᱩᱭᱱᱟ ᱤᱧᱟᱹᱜ ᱚᱰᱟᱨ ᱜᱮ ᱵᱟᱭ ᱦᱤᱡᱩᱜ ᱠᱟᱱᱟ ᱪᱮᱫ ᱤᱧ ᱪᱤᱠᱟᱹᱭᱟ ᱵᱟᱝᱫᱚ ᱚᱰᱟᱨ ᱵᱟᱞᱟ ᱜᱤᱧ ᱨᱚᱦᱮᱫᱮᱭᱟ ᱥᱮ ᱠᱳᱢᱯᱟᱱᱤᱧ ᱨᱳᱦᱮᱫᱮᱭᱟ ᱩᱭᱦᱟᱹᱨ ᱵᱟᱹᱧ ᱩᱭᱦᱟᱹᱨ ᱫᱟᱲᱮᱭᱟᱜ ᱠᱟᱱᱟ ᱟᱨ ᱠᱤᱪᱷᱩ ᱫᱤᱱ ᱵᱟᱨᱥᱤᱧ ᱯᱮ ᱫᱤᱱᱤᱧ ᱛᱟᱸᱜᱤᱭᱮᱫᱼᱟ ᱡᱩᱫᱤ ᱦᱤᱡᱩᱜ ᱠᱷᱟᱱ ᱵᱮᱹᱥ ᱠᱟᱛᱷᱟ ᱵᱟᱠᱷᱟᱱ ᱫᱚ ᱠᱳᱢᱯᱟᱱᱤ ᱥᱟᱞᱟᱜ ᱠᱟᱛᱷᱟᱜ ᱦᱩᱭᱩᱜᱼᱟ ᱚᱰᱟᱨ ᱵᱟᱞᱟ ᱡᱟᱦᱟᱸᱭ ᱯᱟᱨᱥᱮᱹᱞᱮ ᱟᱹᱜᱩ ᱦᱚᱴᱚ ᱠᱟᱜᱼᱟ ᱩᱱ ᱦᱚᱧ ᱵᱮᱥᱤᱧ ᱠᱩᱞᱤ ᱵᱩᱡᱷᱟᱹᱣᱮᱭᱟ